ᱞᱟᱠᱪᱟᱨ ᱫᱚ ᱟᱭᱢᱟ ᱞᱮᱠᱟᱱᱟᱜ ᱦᱮᱱᱟᱜᱼᱟ ᱡᱮᱢᱚᱱ ᱵᱟᱯᱞᱟ ᱵᱟᱯᱞᱟ ᱵᱤᱦᱟᱹ ᱵᱟᱦᱟ ᱥᱚᱨᱦᱟᱭ ᱵᱷᱟᱸᱰᱟᱱ ᱢᱤᱢᱤᱫ ᱜᱚᱴᱮᱱ ᱞᱟᱠᱪᱟᱨ ᱢᱤᱢᱤᱫ ᱨᱚᱠᱚᱢ ᱟᱨ ᱢᱤᱢᱤᱫ ᱥᱚᱢᱚᱭ ᱨᱮᱵᱚ ᱢᱟᱱᱟᱣ ᱟᱹᱜᱩᱭᱮᱫᱟ ᱵᱟᱦᱟ ᱯᱚᱨᱚᱵᱽ ᱫᱚ ᱵᱚᱸᱜᱟ ᱞᱮᱠᱟᱵᱚ ᱢᱟᱱᱟᱣᱟ ᱞᱟᱦᱟᱛᱮ ᱡᱮᱨᱚᱠᱚᱢ ᱠᱚ ᱢᱟᱱᱟᱣᱮᱫ ᱛᱟᱦᱮᱱᱟ ᱡᱮ ᱱᱟᱭᱠᱮ ᱵᱟᱵᱟ ᱢᱚᱬᱮ ᱢᱟᱦᱟ ᱡᱟᱹᱴᱤ ᱨᱮᱜᱮᱭ ᱜᱤᱛᱤᱡᱼᱟ ᱩᱱᱤᱫᱚ ᱡᱮᱫᱤᱱ ᱵᱟᱦᱟ ᱯᱚᱨᱚᱵᱽ ᱦᱩᱭᱩᱜᱼᱟ ᱢᱚᱬᱮ ᱢᱟᱦᱟ ᱯᱩᱨᱟᱹᱣ ᱞᱮᱱᱠᱷᱟᱱ ᱱᱟᱭᱠᱮ ᱵᱟᱵᱟ ᱫᱚ ᱡᱟᱦᱮᱨ ᱛᱮᱠᱚ ᱮᱱᱮᱡ ᱤᱫᱤᱭᱮᱭᱟ ᱟᱨ ᱡᱟᱦᱮᱨ ᱠᱷᱚᱱ ᱟᱨᱠᱚ ᱮᱱᱮᱡ ᱟᱹᱜᱩᱭᱮᱭᱟ ᱥᱚᱨᱦᱟᱭ ᱯᱚᱨᱚᱵᱽ ᱨᱮᱫᱚ ᱥᱚᱨᱦᱟᱭ ᱯᱚᱨᱚᱵᱽ ᱫᱚ ᱢᱚᱬᱮ ᱢᱟᱦᱟ ᱫᱷᱚᱨᱮ ᱵᱚ ᱢᱟᱱᱟᱣᱫᱟ ᱱᱚᱜᱼᱚᱭ ᱡᱟᱦᱟᱸ ᱫᱚ ᱞᱟᱦᱟ ᱫᱚᱵᱚ ᱩᱢᱟ ᱫᱚᱥᱟᱨ ᱫᱚᱵᱚ ᱵᱚᱸᱜᱟᱜᱼᱟ ᱛᱮᱥᱟᱨ ᱫᱚ ᱠᱷᱩᱱᱴᱟᱹᱣ ᱦᱩᱭᱩᱜᱼᱟ ᱟᱨ ᱥᱟᱠᱨᱟᱛ ᱡᱟᱞᱮ ᱟᱨ ᱦᱟᱹᱠᱩ ᱠᱟᱴᱠᱚᱢ ᱫᱚᱥᱟᱨ ᱫᱚ ᱢᱩᱪᱟᱹᱫ ᱨᱮᱫᱚ ᱵᱚᱱ ᱥᱟᱠᱨᱟᱛᱚᱜᱼᱟ ᱥᱟᱠᱨᱟᱛ ᱦᱤᱞᱳᱜ ᱫᱚ ᱡᱚᱛᱚ ᱦᱚᱲᱜᱮ ᱵᱟᱵᱟ ᱠᱚᱫᱚ ᱥᱮᱸᱫᱽᱨᱟ ᱵᱤᱨ ᱥᱮᱸᱫᱽᱨᱟ ᱠᱚ ᱪᱟᱞᱟᱜᱼᱟ ᱟᱨ ᱥᱮᱸᱫᱽᱨᱟ ᱠᱷᱚᱱ ᱨᱩᱣᱟᱹᱲ ᱠᱟᱛᱮᱫ ᱵᱳᱡᱷᱟᱠᱚ ᱠᱩᱞᱦᱤ ᱢᱩᱪᱟᱹᱫᱽ ᱨᱮ ᱵᱳᱡᱷᱟ ᱠᱚ ᱛᱩᱧᱟ ᱟᱨ ᱡᱚᱛᱚ ᱜᱮᱠᱚ ᱨᱟᱹᱥᱠᱟᱹᱜᱼᱟ ᱜᱚᱜᱚ ᱵᱟᱵᱟ ᱞᱟᱦᱟᱛᱮ ᱡᱮᱢᱚᱱ ᱜᱤᱫᱽᱨᱟᱹ ᱠᱚ ᱵᱟᱯᱞᱟᱭᱮᱫ ᱠᱚ ᱛᱟᱦᱮᱱᱟ ᱵᱟᱯᱞᱟ ᱠᱚᱫᱚ ᱱᱤᱛᱦᱚᱸ ᱚᱱᱠᱟᱜᱮ ᱪᱟᱞᱟᱜ ᱠᱟᱱᱟ ᱟᱨ ᱚᱠᱟ ᱠᱚᱨᱮ ᱫᱚ ᱚᱠᱟ ᱠᱚᱨᱮ ᱪᱮᱫ ᱞᱮᱠᱟ ᱠᱚ ᱵᱟᱯᱞᱟᱜᱼᱟ ᱚᱱᱮ ᱱᱚᱣᱟ ᱠᱚᱨᱮ ᱫᱚ ᱵᱟᱯᱞᱟ ᱫᱚ ᱞᱟᱦᱟᱛᱮ ᱠᱷᱚᱱ ᱫᱚ ᱵᱚᱫᱚᱞ ᱦᱮᱡ ᱠᱟᱱᱟ ᱞᱟᱦᱟ ᱫᱚᱠᱚ ᱥᱟᱠᱟᱢ ᱛᱮᱠᱚ ᱢᱟᱰᱣᱟᱭᱮᱫ ᱛᱟᱦᱮᱱᱟ ᱟᱨ ᱱᱤᱛᱚᱜ ᱫᱚ ᱥᱟᱠᱟᱢ ᱠᱚᱫᱚ ᱚᱠᱟᱨᱮᱪᱚ ᱚᱴᱟᱝ ᱮᱱ ᱱᱤᱛᱚᱜ ᱫᱚ ᱦᱮᱡ ᱱᱟ ᱫᱤᱠᱩᱣᱟᱜ ᱢᱟᱰᱣᱟ ᱠᱤᱪᱨᱤᱡ ᱛᱮᱠᱚ ᱢᱟᱰᱣᱟᱭᱟ ᱯᱮᱹᱱᱰᱮᱹᱞᱟᱠᱚ ᱟᱨ ᱱᱟᱱᱟ ᱨᱚᱠᱚᱢ ᱠᱚ ᱥᱟᱯᱲᱟᱣᱟ ᱟᱨ ᱚᱲᱟᱜ ᱠᱚᱨᱮ ᱦᱚᱸ ᱚᱱᱠᱟ ᱜᱮᱠᱚ ᱥᱟᱯᱲᱟᱣᱟ